ᱫᱟᱜ ᱯᱷᱤᱞᱴᱟᱨ ᱟᱨ ᱯᱷᱟ ᱨᱪᱟ ᱠᱚᱨᱟᱣ ᱞᱟ ᱜᱤᱫ ᱡᱟᱦᱟᱸ ᱚᱱᱩᱥᱚᱨᱚᱱ ᱠᱚᱨᱟᱣ ᱞᱟ ᱠᱛᱤ ᱠᱟᱱᱟ ᱚᱱᱟ ᱫᱚ ᱱᱚᱣᱟ ᱫᱟᱜ ᱯᱷᱤᱞᱴᱟᱨ ᱢᱮᱱ ᱫᱚ ᱡᱟᱦᱟᱸ ᱛᱮ ᱫᱟᱜ ᱯᱷᱟᱨᱪᱟᱜᱼᱟ ᱠᱮᱱᱰᱤᱞ ᱚᱱᱟ ᱚᱱᱟ ᱩᱰᱩᱝ ᱠᱟᱛᱮ ᱥᱟᱯᱷᱟ ᱠᱟᱛᱮ ᱥᱟᱯᱷᱟᱭ ᱦᱩᱭᱩᱜᱼᱟ ᱪᱮᱫᱟᱜ ᱥᱮ ᱮᱱᱠᱷᱟᱱ ᱫᱟᱜ ᱯᱷᱟᱨᱪᱟ ᱜᱮ ᱛᱟᱦᱮᱱᱟ ᱟᱨ ᱚᱱᱟ ᱨᱮᱭᱟᱜ ᱩᱯᱟ ᱠᱟᱨ ᱫᱚ ᱦᱩᱭᱩᱜ ᱠᱟᱱᱟ ᱚᱱᱟ ᱥᱟᱯᱷᱟ ᱫᱟᱜ ᱥᱮ ᱯᱷᱤᱞᱴᱟᱨ ᱫᱟᱜ ᱧᱩ ᱞᱮᱠᱷᱟᱱ ᱦᱚᱲᱢᱚ ᱠᱚ ᱱᱟᱯᱟᱭ ᱛᱟᱦᱮᱱᱟ ᱥᱮ ᱵᱮᱥ ᱛᱟᱦᱮᱱᱟ